ᱡᱷᱟᱲᱠᱷᱚᱸᱰ ᱨᱮᱫᱚ ᱟᱹᱰᱤ ᱞᱮᱠᱟᱱ ᱟᱹᱫᱤᱵᱟᱹᱥᱤ ᱢᱮᱱᱟᱜ ᱟᱠᱟᱫ ᱛᱚᱵᱮ ᱱᱚᱰᱮ ᱞᱟᱭᱼᱞᱟᱠᱪᱟᱨ ᱦᱤᱥᱟᱹᱵᱽ ᱛᱮᱫᱚ ᱧᱮᱞᱚᱜᱚᱜᱼᱟ ᱡᱟᱦᱟᱸ ᱞᱮᱠᱟ ᱡᱮ ᱮᱱᱮᱡ ᱥᱮᱨᱮᱧ ᱦᱚᱨᱚᱜ ᱵᱟᱸᱫᱮ ᱟᱠᱚᱣᱟᱜ ᱵᱚᱸᱜᱟᱼᱵᱩᱨᱩ ᱟᱭᱢᱟ ᱱᱚᱝᱠᱟ ᱢᱮᱱᱟᱜ ᱟᱠᱟᱫᱟ ᱟᱯᱟᱱ ᱟᱹᱯᱤᱱ ᱟᱹᱫᱤᱵᱟᱹᱥᱤ ᱠᱚᱣᱟᱜ ᱡᱟᱦᱟᱸ ᱞᱟᱭᱼᱞᱟᱠᱪᱟᱨ ᱫᱚ ᱱᱚᱣᱟ ᱫᱷᱟᱹᱨᱛᱤ ᱨᱮ ᱱᱟᱜᱟᱢ ᱨᱮᱜᱮ ᱱᱚᱣᱟ ᱫᱚ ᱢᱮᱱᱟᱜ ᱟᱠᱟᱫᱼᱟ ᱟᱨ ᱚᱱᱟᱫᱚ ᱛᱟᱦᱮᱱ ᱜᱮᱭᱟ ᱛᱚᱵᱮ ᱟᱹᱫᱤᱵᱟᱹᱥᱤ ᱠᱚ ᱟᱠᱚ ᱟᱠᱚᱣᱟᱜ ᱦᱚᱭᱛᱳ ᱵᱮᱝᱜᱚᱞ ᱨᱮᱱ ᱟᱹᱫᱤᱵᱟᱹᱥᱤ ᱡᱷᱟᱲᱠᱷᱚᱸᱰ ᱨᱮᱱ ᱟᱹᱫᱤᱵᱟᱹᱥᱤ ᱩᱲᱤᱥᱥᱟ ᱨᱮᱱ ᱟᱹᱫᱤᱵᱟᱹᱥᱤ ᱡᱟᱹᱥᱛᱤ ᱠᱟᱛᱮᱫ ᱢᱟ ᱡᱷᱟᱲᱠᱷᱚᱸᱰ ᱨᱮᱭᱟᱜ ᱜᱮᱞᱤᱧ ᱢᱮᱱᱟ ᱛᱚᱵᱮ ᱱᱚᱰᱮ ᱦᱚᱸ ᱱᱚᱝᱠᱟ ᱜᱮ ᱢᱮᱱᱟᱜ ᱟᱠᱟᱫ ᱠᱚᱛᱮ ᱟᱭᱢᱟ ᱯᱚᱨᱚᱵᱽ ᱯᱟᱹᱞᱤ ᱪᱮ ᱵᱚᱸᱜᱟᱼᱵᱩᱨᱩ ᱫᱮᱵᱟᱼᱥᱮᱵᱟ ᱡᱟᱦᱟᱸ ᱜᱮ ᱢᱮᱱᱟᱜ ᱠᱟᱫᱟ ᱡᱚᱛᱚᱣᱟᱜ ᱜᱮ ᱱᱟᱯᱟᱭ ᱛᱮᱜᱮ ᱱᱚᱣᱟ ᱫᱷᱟᱹᱨᱛᱤ ᱨᱮ ᱢᱮᱱᱟᱜ ᱟᱠᱟᱫ ᱜᱮᱭᱟ ᱟᱨ ᱱᱚᱣᱟ ᱚᱛᱮᱛ ᱨᱮ ᱯᱟᱥᱱᱟᱣ ᱢᱮᱱᱟᱜ ᱟᱠᱟᱫᱼᱟ